ᱠᱟᱴᱤᱡ ᱜᱤᱫᱽᱨᱟᱹ ᱠᱚᱣᱟᱜ ᱯᱚᱛᱚᱵ ᱨᱮᱫᱚ ᱟᱹᱰᱤ ᱥᱚᱦᱚᱡ ᱥᱚᱨᱚᱞ ᱵᱷᱟᱥᱟᱛᱮ ᱚᱱᱚᱬᱦᱮ ᱠᱚ ᱛᱟᱦᱮᱱᱟ ᱟᱨ ᱱᱟᱱᱟᱦᱩᱱᱟᱹᱨ ᱪᱤᱛᱟᱹᱨ ᱠᱚ ᱛᱟᱦᱮᱱᱟ ᱡᱟᱦᱟᱸᱛᱮ ᱚᱱᱟ ᱠᱚ ᱧᱮᱞ ᱞᱮᱠᱷᱟᱱ ᱟᱠᱚᱣᱟᱜ ᱢᱚᱱᱮᱨᱮ ᱯᱟᱲᱦᱟᱣ ᱨᱮᱱᱟᱜ ᱤᱪᱪᱷᱟᱹ ᱡᱟᱜᱟᱜ ᱛᱟᱠᱚᱣᱟ